ᱦᱮᱸ ᱤᱧ ᱮᱱᱮᱡ ᱟᱠᱟᱹᱫᱟᱹᱧ ᱮᱱᱮᱡ ᱵᱟᱲᱟᱣ ᱠᱟᱹᱫᱟᱹᱧ ᱟᱹᱰᱤ ᱨᱟᱹᱥᱠᱟᱹᱜᱮ ᱵᱩᱡᱷᱟᱹᱜᱼᱟ ᱟᱨ ᱟᱡᱚᱢᱛᱮ ᱦᱚᱸ ᱟᱹᱰᱤ ᱵᱷᱟᱹᱜᱤ ᱟᱡᱚᱢᱚᱜᱼᱟ ᱟᱨ ᱚᱱᱟ ᱥᱮᱨᱮᱧ ᱟᱡᱚᱢ ᱞᱮᱠᱷᱟᱱ ᱦᱚᱸ ᱟᱡᱛᱮᱜᱮ ᱢᱟᱱᱮ ᱦᱚᱲᱢᱚᱠᱚ ᱦᱤᱞᱟᱹᱜᱼᱟ ᱛᱚ ᱠᱟᱹᱴᱤᱡ ᱤᱧ ᱟᱹᱰᱤ ᱤᱧᱡᱚᱭᱜᱮ ᱵᱩᱡᱷᱟᱹᱜᱼᱟ ᱟᱨ ᱢᱮᱱᱟᱹᱧ ᱪᱮᱫ ᱟᱹᱰᱤ ᱨᱟᱹᱥᱠᱟᱹᱜᱮ ᱛᱟᱯᱚᱨᱮ ᱟᱡᱚᱢᱛᱮ ᱦᱚᱸ ᱟᱹᱰᱤ ᱵᱷᱟᱹᱜᱤᱻ ᱵᱩᱡᱷᱟᱹᱜᱼᱟ ᱟᱨ ᱢᱟᱱᱮ ᱟᱨᱚ ᱡᱚᱛᱚᱦᱚᱲ ᱜᱮᱠᱚ ᱛᱮᱦᱮᱱᱟ ᱡᱚᱛᱚᱠᱚ ᱜᱮᱞᱮ ᱮᱱᱮᱡᱟ ᱢᱟᱱᱮ ᱚᱱᱟ ᱥᱟᱰᱮ ᱟᱸᱡᱚᱢ ᱛᱮᱜᱮ